ᱦᱮᱞᱳ ᱜᱚᱢᱠᱮ ᱟᱵᱮᱱ ᱫᱚ ᱨᱟᱭᱜᱚᱧᱡᱽ ᱨᱮᱱ ᱜᱟᱹᱰᱤ ᱢᱟᱹᱞᱤᱠ ᱠᱟᱱᱟ ᱵᱮᱱ ᱤᱧ ᱫᱚ ᱥᱚᱦᱟᱨᱚᱭ ᱢᱳᱲ ᱠᱷᱚᱱᱤᱧ ᱢᱮᱱᱮᱫ ᱠᱟᱱ ᱛᱟᱦᱮᱱᱚᱜᱼᱟ ᱟᱞᱮ ᱢᱚᱬᱮ ᱦᱚᱲ ᱜᱟᱛᱮ ᱠᱩᱲᱤ ᱫᱟᱨᱡᱤᱞᱤᱝ ᱞᱮ ᱪᱟᱞᱟᱜ ᱞᱟᱹᱜᱤᱫ ᱛᱚ ᱢᱤᱫᱴᱮᱡ ᱜᱟᱹᱰᱤ ᱞᱟᱜᱟᱣ ᱠᱚᱜᱼᱟ ᱟᱨ ᱵᱟᱨ ᱫᱤᱱ ᱨᱮ ᱛᱤᱱᱟᱹᱜ ᱯᱟᱭᱥᱟ ᱞᱟᱜᱟᱜᱼᱟ ᱛᱚ ᱢᱮᱱ ᱞᱮᱠᱷᱟᱡ ᱢᱚᱡᱽ ᱦᱩᱭ ᱠᱚᱜᱼᱟ ᱪᱮᱫᱟᱜ ᱥᱮ ᱜᱟᱛᱮ ᱠᱩᱲᱤ ᱛᱟᱞᱮ ᱛᱤᱱᱟᱹᱜ ᱠᱟᱛᱮᱫ ᱯᱟᱭᱥᱟ ᱞᱮ ᱯᱟᱭᱥᱟ ᱠᱚ ᱡᱚᱜᱟᱲᱟ ᱚᱱᱟᱜᱮ ᱦᱮᱸ ᱱᱤᱭᱟᱹ ᱜᱮ ᱩᱥᱟᱹᱨᱟ ᱡᱟᱱᱟᱣ ᱞᱮᱠᱷᱟᱡ ᱢᱚᱡᱽ ᱦᱩᱭ ᱠᱚᱜᱼᱟ